ᱟᱞᱮ ᱦᱳᱭ ᱡᱚᱠᱷᱚᱱ ᱟᱞᱮᱭᱟᱜ ᱵᱟᱹᱫᱽ ᱵᱟᱹᱭᱦᱟᱹᱲ ᱨᱮ ᱠᱟᱹᱢᱤ ᱠᱚ ᱪᱟᱵᱟ ᱠᱚᱜᱼᱟ ᱩᱱ ᱡᱚᱦᱚ ᱫᱚ ᱟᱞᱮ ᱮᱱᱛᱮ ᱵᱩᱨᱩ ᱫᱤᱥᱚᱢ ᱦᱚᱲ ᱠᱟᱱᱟᱞᱮ ᱡᱚᱠᱷᱚᱱ ᱟᱞᱮᱭᱟᱜ ᱵᱟᱹᱫᱽ ᱵᱟᱹᱭᱦᱟᱹᱲ ᱠᱟᱹᱢᱤ ᱪᱟᱵᱟᱜ ᱟᱥᱮ ᱩᱱ ᱚᱠᱛᱚ ᱫᱚ ᱟᱞᱮ ᱫᱚ ᱵᱩᱨᱩ ᱞᱮ ᱪᱟᱞᱟᱜᱼᱟ ᱡᱟᱦᱟᱸ ᱫᱟᱹᱛᱟᱹᱱᱤ ᱠᱚ ᱥᱟᱠᱟᱢ ᱠᱚ ᱞᱮ ᱦᱮᱡᱟ ᱟᱨ ᱡᱟᱦᱟᱱᱟ ᱵᱩᱨᱩ ᱨᱮ ᱯᱷᱚᱞ ᱯᱟᱠᱚᱲ ᱠᱚ ᱢᱮᱱᱟᱜᱼᱟ ᱚᱱᱟ ᱠᱚᱦᱚᱸ ᱞᱮ ᱟᱹᱜᱩᱭᱟ ᱟᱨ ᱡᱟᱦᱟᱸ ᱚᱱᱟ ᱞᱮ ᱢᱟᱨᱠᱮᱴ ᱨᱮ ᱵᱟᱡᱟᱨ ᱨᱮᱞᱮ ᱟᱹᱠᱷᱨᱤᱧᱟ ᱱᱚᱣᱟ ᱠᱚ ᱛᱮᱜᱮ ᱟᱞᱮᱭᱟᱜ ᱦᱚᱭᱳᱜᱼᱟ ᱡᱟᱦᱟᱸ ᱥᱟᱠᱟᱢᱛᱮ ᱯᱟᱛᱲᱟ ᱯᱷᱩᱲᱩᱜ ᱟᱨ ᱚᱱᱮ ᱵᱚᱸᱜᱟᱭ ᱞᱟᱹᱜᱤᱫ ᱠᱚ ᱵᱮᱨᱮᱞ ᱥᱟᱠᱟᱢ ᱦᱚᱸ ᱞᱟᱹᱠᱛᱤ ᱜᱮᱭᱟ ᱟᱨ ᱫᱟᱹᱛᱟᱹᱱᱤ ᱠᱚᱞᱮ ᱟᱹᱠᱷᱨᱤᱧᱟ ᱚᱱᱟᱛᱮ ᱟᱞᱮᱭᱟᱜ ᱦᱳᱭᱳᱜᱼᱟ